ᱯᱮᱴᱨᱳᱞ ᱨᱮᱭᱟᱜ ᱜᱚᱱᱚᱝ ᱰᱷᱮᱨ ᱟᱠᱟᱱᱟ ᱛᱟᱛᱮ ᱫᱚ ᱵᱟᱭᱤᱠᱤᱝ ᱨᱮᱭᱟᱜ ᱠᱤᱪᱷᱩ ᱥᱚᱢᱚᱥᱥᱟ ᱫᱚ ᱦᱩᱭᱩᱜ ᱜᱮᱭᱟ ᱪᱮᱫᱟᱜ ᱥᱮ ᱯᱨᱚᱛᱷᱚᱢ ᱡᱟᱸᱦᱟ ᱥᱩᱱᱩᱢ ᱨᱮᱭᱟᱜ ᱫᱟᱢ ᱛᱟᱸᱦᱮ ᱠᱟᱱᱟ ᱛᱟᱨ ᱛᱩᱞᱚᱱᱟ ᱚᱱᱮᱠ ᱵᱮᱥᱤ ᱥᱩᱱᱩᱢ ᱨᱮᱭᱟᱜ ᱫᱟᱢ ᱫᱚ ᱦᱳᱭ ᱟᱠᱟᱱᱟ ᱞᱟᱦᱟᱛᱮ ᱠᱚᱢ ᱫᱟᱢ ᱛᱮ ᱵᱮᱥᱤ ᱥᱩᱱᱩᱢ ᱧᱟᱢᱚᱜ ᱠᱟᱱ ᱛᱟᱸᱦᱮᱱᱟ ᱮᱠᱷᱚᱱ ᱰᱷᱮᱨ ᱫᱟᱢ ᱛᱮ ᱠᱚᱢ ᱥᱩᱱᱩᱢ ᱧᱟᱢᱚᱜ ᱠᱟᱱᱟ ᱪᱟᱞᱟᱣ ᱛᱷᱚᱲᱟ ᱥᱚᱢᱚᱥᱥᱟ ᱦᱩᱭᱩᱜ ᱠᱟᱱ ᱜᱮᱭᱟ ᱱᱤᱭᱟᱹ ᱛᱚ ᱞᱟᱹᱴᱩ ᱥᱚᱢᱚᱥᱥᱟ ᱠᱟᱱ ᱜᱮᱭᱟ ᱟᱨ ᱥᱚᱝᱜᱮᱛᱮ ᱯᱮᱴᱨᱳᱞ ᱨᱟᱯᱟᱜ ᱠᱟᱛᱮᱜ ᱡᱟᱸᱦᱟ ᱡᱟᱞᱟᱱᱤ ᱨᱮᱭᱟᱜ ᱥᱚᱢᱚᱥᱥᱟ ᱡᱟᱸᱦᱟ ᱡᱟᱞᱟᱱᱤ ᱥᱮ ᱯᱚᱨᱤᱵᱮᱥ ᱫᱩᱥᱚᱱᱚᱜ ᱠᱟᱱᱟ ᱚᱱᱟ ᱦᱚᱸ ᱞᱟᱹᱴᱩ ᱥᱚᱢᱚᱥᱥᱟ ᱠᱟᱱ ᱜᱮᱭᱟ ᱪᱮᱫᱟᱜ ᱥᱮ ᱚᱱᱟ ᱠᱷᱚᱱ ᱫᱩᱦᱟᱹ ᱩᱰᱩᱠᱚᱜ ᱠᱟᱱᱟ ᱟᱵᱚ ᱫᱟᱨᱮ ᱠᱚ ᱥᱮ ᱦᱟᱣᱟ ᱠᱚ ᱥᱚᱢᱚᱥᱛᱚ ᱟᱹᱰᱤ ᱟᱴ ᱫᱩᱥᱤᱛᱚᱜ ᱠᱟᱱᱟ